ᱜᱚᱜᱚ ᱛᱟᱠᱚ ᱠᱩᱲᱤ ᱠᱚᱲᱟ ᱵᱟᱱᱟᱨ ᱜᱮᱠᱚ ᱠᱷᱚᱡᱚᱜᱼᱟ ᱠᱤᱱᱛᱩ ᱠᱚᱲᱟ ᱢᱟᱱᱮ ᱮᱠᱷᱮᱱ ᱠᱩᱲᱤ ᱠᱚ ᱦᱩᱭ ᱞᱮᱱᱠᱷᱟᱱ ᱠᱚᱲᱟ ᱫᱚᱠᱚ ᱠᱷᱚᱡᱚᱜ ᱜᱮᱭᱟ ᱪᱮᱫᱟᱜ ᱥᱮ ᱠᱩᱲᱤ ᱜᱤᱫᱽᱨᱟᱹ ᱫᱚ ᱢᱟᱱᱮ ᱡᱩᱫᱤ ᱵᱟᱨᱭᱟ ᱥᱮ ᱯᱮᱭᱟ ᱠᱚ ᱦᱩᱭᱱᱟ ᱯᱮᱭᱟ ᱢᱚᱫᱽᱫᱷᱮᱨᱮ ᱞᱟᱹᱭᱟᱠᱚ ᱢᱤᱫᱴᱟᱱ ᱢᱤᱫᱴᱟᱱ ᱨᱮᱦᱚᱸ ᱥᱮ ᱠᱚᱲᱟ ᱜᱤᱫᱽᱨᱟᱹ ᱫᱚ ᱫᱚᱨᱠᱟᱨᱚᱜ ᱜᱮᱭᱟ ᱪᱮᱫᱟᱜ ᱥᱮ ᱠᱩᱲᱤ ᱜᱤᱫᱽᱨᱟᱹ ᱫᱚ ᱦᱚᱲ ᱚᱲᱟᱜ ᱨᱮᱱ ᱦᱚᱲ ᱠᱟᱱᱟ ᱠᱚ ᱢᱟᱱᱮ ᱡᱟᱶᱟᱭ ᱞᱮᱠᱷᱟᱱ ᱜᱮ ᱩᱱᱠᱩ ᱫᱚ ᱦᱚᱲ ᱚᱲᱟᱜ ᱠᱚ ᱪᱟᱞᱟᱣᱱᱟ ᱟᱹᱭᱩ ᱵᱟᱵᱟᱣᱟᱜ ᱱᱚᱸᱰᱮ ᱪᱮᱫ ᱦᱚᱸ ᱵᱟᱠᱚ ᱠᱟᱹᱢᱤ ᱫᱟᱲᱮᱭᱟᱜᱼᱟ ᱟᱨ ᱠᱚᱲᱟ ᱜᱤᱫᱽᱨᱟᱹ ᱫᱚ ᱢᱟᱱᱮ ᱠᱚ ᱛᱟᱦᱮᱸ ᱞᱮᱱᱠᱷᱟᱱ ᱟᱹᱭᱩᱼᱵᱟᱵᱟ ᱱᱚᱸᱰᱮᱱᱟᱜ ᱢᱟᱱᱮ ᱵᱚᱝᱥᱚ ᱠᱚ ᱛᱤᱸᱜᱩᱭᱟ ᱥᱮ ᱟᱹᱭᱩᱼᱵᱟᱵᱟᱣᱟᱜ ᱢᱚᱪᱟ ᱨᱮᱠᱚ ᱥᱮᱸᱜᱮᱞ ᱫᱟᱲᱮᱭᱟᱜᱼᱟ ᱟᱨ ᱠᱩᱲᱤ ᱜᱤᱫᱽᱨᱟᱹ ᱫᱚ ᱨᱩᱣᱟᱹ ᱦᱟᱹᱥᱩᱨᱮ ᱧᱮᱞ ᱫᱚᱠᱚ ᱧᱮᱞ ᱟᱹᱱᱤᱡᱼᱟ ᱵᱟᱝ ᱫᱚ ᱵᱟᱝ ᱠᱩᱲᱤ ᱜᱤᱫᱽᱨᱟᱹ ᱡᱟᱱᱟᱢᱚᱜ ᱵᱷᱟᱜᱮ ᱜᱮᱭᱟ ᱠᱚᱲᱟ ᱜᱤᱫᱽᱨᱟᱹ ᱡᱟᱱᱟᱢ ᱦᱚᱸ ᱵᱷᱟᱜᱮ ᱜᱮᱭᱟ ᱢᱟᱱᱮ ᱠᱚᱲᱟᱼᱠᱩᱲᱤ ᱵᱟᱱᱟᱨᱜᱮ ᱫᱚᱨᱠᱟᱨᱚᱜ ᱠᱟᱱᱟ ᱟᱫᱚ ᱠᱩᱲᱤ ᱜᱤᱫᱽᱨᱟᱹ ᱫᱚ ᱦᱚᱲ ᱚᱲᱟᱜ ᱨᱮᱱ ᱦᱚᱲ ᱛᱚ ᱠᱚᱲᱟ ᱢᱟᱱᱮ ᱠᱚᱲᱟ ᱜᱤᱫᱽᱨᱟᱹ ᱫᱚ ᱠᱚᱲᱟ ᱜᱤᱫᱽᱨᱟᱹ ᱫᱚ ᱱᱚᱣᱟ